ᱡᱚᱦᱟᱨ ᱤᱧ ᱯᱩᱡᱟᱧ ᱢᱮᱱᱫᱟ ᱫᱩᱨᱜᱟ ᱯᱩᱡᱟᱹ ᱢᱮᱞᱟ ᱪᱟᱞᱟᱜ ᱞᱟᱹᱜᱤᱫ ᱢᱤᱫᱴᱤᱡ ᱚᱱᱞᱟᱭᱤᱱ ᱜᱟᱹᱰᱤᱧ ᱵᱩᱠ ᱞᱮᱫᱟ ᱟᱨ ᱡᱮ ᱰᱮᱴ ᱨᱮᱧ ᱵᱩᱠ ᱞᱮᱫᱟ ᱚᱱᱟ ᱰᱮᱴᱨᱮ ᱵᱟᱹᱧ ᱥᱮᱱ ᱛᱟᱦᱮᱱ ᱠᱟᱱᱟ ᱠᱟᱨᱚᱱ ᱤᱧᱟᱹᱜ ᱯᱷᱮᱢᱮᱞᱤ ᱯᱨᱚᱵᱞᱮᱢ ᱦᱩᱭᱱᱟ ᱡᱮᱭᱥᱮ ᱠᱤ ᱤᱧ ᱜᱚᱜᱚ ᱨᱩᱣᱟᱹᱜ ᱠᱟᱱᱟ ᱚᱱᱟ ᱠᱷᱟᱹᱛᱤᱨ ᱛᱮ ᱵᱟᱞᱮ ᱥᱮᱱ ᱫᱟᱲᱮᱱᱟ ᱤᱧᱟ ᱜ ᱛᱷᱮᱠᱮ ᱡᱮ ᱮᱰᱵᱷᱟᱱᱥ ᱯᱚᱭᱥᱟ ᱤᱧ ᱮᱢ ᱞᱮᱢᱟᱜ ᱠᱟᱱᱟ ᱚᱱᱟ ᱤᱧ ᱯᱷᱮᱨᱚᱛ ᱮᱢ ᱦᱩᱭᱩᱜ ᱛᱤᱧᱟᱹ ᱠᱟᱨᱚᱱ ᱤᱧ ᱮᱱᱦᱤᱞᱳᱜ ᱥᱮᱱ ᱵᱟᱝ ᱦᱩᱭ ᱮᱱ ᱛᱤᱧᱟᱹ ᱤᱧ ᱛᱟᱨ ᱱᱮᱥᱴᱤᱧ ᱥᱮᱱ ᱦᱩᱭᱤᱱ ᱱᱮᱥ ᱫᱚ ᱪᱟᱞᱟᱜ ᱤᱧ ᱛᱚ ᱚᱱᱟ ᱠᱟᱨᱚᱱ ᱛᱮ ᱡᱮ ᱦᱤᱞᱚᱜ ᱤᱧ ᱪᱟᱞᱟᱜᱼᱟ ᱩᱱ ᱦᱤᱞᱳᱜ ᱜᱟᱹᱰᱤᱧ ᱵᱩᱠᱟ ᱟᱨ ᱮᱰᱵᱷᱟᱱᱥ ᱯᱚᱭᱥᱟᱧ ᱮᱢᱟ ᱢᱮᱭᱟ ᱮᱢᱟᱢᱤᱧ ᱟᱨᱤᱧ ᱪᱟᱞᱟᱜᱼᱟ ᱛᱚᱠᱷᱚᱱ ᱜᱮ ᱯᱷᱩᱞ ᱯᱚᱭᱥᱟ ᱯᱮᱢᱮᱱᱴ ᱟᱢᱟ ᱧ ᱚᱱᱟ ᱢᱮᱱ ᱠᱟᱛᱮ ᱱᱚᱣᱟ ᱤᱭᱟ